ᱪᱟᱹᱥᱤ ᱥᱮ ᱚᱲᱟᱜ ᱨᱮ ᱟᱵᱚ ᱡᱩᱫᱤ ᱯᱚᱞᱴᱨᱤ ᱵᱚᱱ ᱟᱹᱥᱩᱞ ᱠᱚᱣᱟ ᱛᱳ ᱡᱚᱛᱚᱠᱷᱚᱱ ᱞᱟᱦᱟ ᱩᱱᱠᱩ ᱞᱟᱹᱜᱤᱫ ᱫᱚ ᱢᱤᱫᱴᱮᱱ ᱟᱞᱟᱫᱟ ᱨᱮ ᱚᱲᱟᱜ ᱵᱮᱱᱟᱣ ᱦᱩᱭᱩᱜᱼᱟ ᱚᱲᱟᱜ ᱨᱮ ᱦᱩᱰᱤᱧ ᱦᱩᱰᱤᱧ ᱯᱚᱞᱴᱨᱤ ᱠᱚ ᱠᱤᱨᱤᱧ ᱟᱹᱜᱩ ᱠᱟᱛᱮᱫ ᱚᱸᱰᱮ ᱵᱚᱱ ᱫᱚᱦᱚ ᱠᱚᱣᱟ ᱟᱨ ᱫᱤᱱᱟᱹᱢ ᱜᱮ ᱩᱱᱠᱩ ᱠᱚ ᱧᱮᱞ ᱠᱚ ᱦᱩᱭᱩᱜᱼᱟ ᱤᱱᱟᱹ ᱯᱚᱨᱮ ᱥᱮᱛᱟᱜ ᱟᱹᱭᱩᱵ ᱛᱤᱠᱤᱱ ᱯᱮ ᱵᱮᱲᱟ ᱫᱟᱠᱟ ᱮᱢᱟᱠᱚ ᱦᱩᱭᱩᱜᱼᱟ ᱟᱨ ᱟᱠᱚ ᱞᱟᱹᱜᱤᱫ ᱫᱟᱜ ᱨᱮᱭᱟᱜ ᱵᱮᱵᱚᱥᱛᱷᱟ ᱦᱩᱭᱩᱜᱼᱟ ᱤᱱᱟᱹ ᱯᱚᱨᱮ ᱧᱮᱞ ᱠᱚ ᱦᱩᱭᱩᱜᱼᱟ ᱟᱵᱟᱨ ᱡᱩᱫᱤ ᱨᱳᱜᱽ ᱠᱚ ᱞᱟᱜᱟᱜ ᱠᱟᱱᱟ ᱛᱚ ᱤᱱᱟᱹ ᱞᱟᱹᱜᱤᱫ ᱨᱟᱱ ᱠᱚ ᱟᱨ ᱠᱚ ᱵᱮᱵᱚᱥᱛᱷᱟ ᱦᱩᱭᱩᱜᱼᱟ ᱡᱟᱦᱟᱸ ᱛᱮ ᱡᱮᱢᱚᱱ ᱜᱚᱡ ᱟᱞᱚ ᱠᱚ ᱜᱩᱡᱩᱜ ᱢᱟ ᱤᱱᱟᱹ ᱯᱚᱨ ᱯᱚᱞᱴᱨᱤ ᱦᱚᱸ ᱟᱹᱰᱤ ᱨᱚᱠᱚᱢ ᱠᱚ ᱥᱮᱬᱟ ᱢᱤᱫ ᱠᱮᱡᱤ ᱵᱟᱨ ᱠᱮᱡᱤ ᱢᱚᱬᱮ ᱠᱮᱡᱤ ᱫᱷᱟᱹᱵᱤᱡ ᱠᱚ ᱥᱮᱬᱟᱜᱼᱟ ᱛᱚ ᱡᱟᱦᱟᱸ ᱛᱤᱱᱟᱹᱜ ᱠᱚ ᱥᱮᱬᱟ ᱦᱟᱨᱟᱜᱼᱟ ᱚᱱᱟ ᱦᱤᱥᱟᱹᱵ ᱟᱨᱚ ᱟᱹᱠᱷᱨᱤᱧ ᱠᱚ ᱦᱩᱭᱩᱜᱼᱟ ᱟᱨ ᱵᱟᱝᱠᱷᱟᱱ ᱫᱚ ᱡᱚᱢ ᱞᱟᱹᱜᱤᱫ ᱦᱚᱸ ᱜᱚᱡ ᱵᱟᱲᱟ ᱠᱟᱛᱮᱫ ᱡᱚᱢ ᱠᱚ ᱜᱟᱱᱚᱜ ᱜᱮᱭᱟ ᱠᱚ ᱤᱱᱟᱹ ᱯᱚᱨᱮ ᱟᱨᱚ ᱡᱩᱫᱤ ᱡᱟᱦᱟᱸᱭ ᱡᱩᱫᱤ ᱠᱚ ᱠᱷᱚᱡᱚᱜᱼᱟ ᱮᱸᱰᱮᱠᱷᱟᱱ ᱚᱲᱟᱜ ᱠᱷᱚᱱᱜᱮ ᱥᱮᱞᱤᱝ ᱦᱚᱸ ᱜᱟᱱᱚᱜᱼᱟ ᱡᱮᱢᱚᱱ ᱱᱤᱝᱠᱟᱹ ᱥᱩᱵᱤᱫᱷᱟ ᱦᱩᱭᱩᱜᱼᱟ ᱡᱮᱢᱚᱱ ᱡᱟᱦᱟᱸ ᱛᱤᱱᱟᱹᱜ ᱟᱹᱠᱷᱨᱤᱧ ᱦᱩᱭᱩᱜᱼᱟ ᱤᱱᱟᱹ ᱠᱷᱚᱱ ᱡᱮᱢᱚᱱ ᱡᱟᱦᱟᱸ ᱛᱤᱱᱟᱹᱜ ᱛᱮᱢ ᱠᱤᱨᱤᱧ ᱠᱚᱣᱟ ᱤᱱᱟᱹᱛᱮ ᱡᱮᱢᱚᱱ ᱯᱨᱚᱯᱷᱤᱴ ᱡᱮᱢᱚᱱ ᱦᱩᱭᱩᱜ ᱢᱟᱜᱮ ᱮᱸᱰᱮᱠᱷᱟᱱ ᱫᱚ ᱱᱤᱡᱮ ᱦᱚᱸᱢ ᱴᱷᱤᱠᱟᱹᱭᱟ ᱵᱟᱝᱟ ᱵᱮᱵᱽᱥᱟ ᱦᱩᱭᱩᱜ ᱠᱟᱱᱟ ᱢᱮᱱᱛᱮ ᱟᱹᱥᱩᱞᱮᱜ ᱠᱚᱣᱟ ᱢᱮᱱᱛᱮ ᱛᱚᱵᱮ ᱥᱮᱢ ᱴᱷᱤᱠᱟᱹᱭᱟ ᱡᱮ ᱵᱟᱝᱟ ᱯᱚᱞᱴᱨᱤ ᱟᱹᱥᱩᱞ ᱠᱟᱛᱮᱫ ᱱᱤᱡᱮ ᱡᱟᱦᱟᱱᱟᱜ ᱠᱚᱨᱟᱣ ᱨᱮᱭᱟᱜ ᱮᱢ ᱪᱮᱥᱴᱟᱭᱟ ᱚᱲᱟᱜ ᱠᱚ ᱟᱨᱠᱚᱢ ᱵᱮᱱᱟᱣᱟ ᱟᱨᱚᱢ ᱟᱹᱥᱩᱞ ᱠᱚᱣᱟᱢ ᱡᱟᱦᱟᱸ ᱛᱤᱱᱟᱹᱜ ᱮᱢ ᱯᱚᱭᱥᱟᱢ ᱠᱟᱢᱟᱣ ᱦᱚᱨᱟᱭᱟ ᱩᱱᱟᱹᱜ ᱟᱨᱚ ᱰᱷᱮᱨ ᱫᱷᱟᱨᱟ ᱯᱚᱞᱴᱨᱤᱢ ᱟᱹᱜᱩ ᱠᱚᱣᱟᱢ ᱟᱹᱥᱩᱞ ᱠᱚᱣᱟᱢ ᱤᱱᱟᱹ ᱤᱱᱠᱟᱹ ᱞᱮᱠᱟᱜᱮ ᱡᱚᱛᱚ ᱢᱟᱱᱮ ᱧᱮᱞ ᱠᱚ ᱦᱩᱭᱩᱜᱼᱟ ᱡᱮᱢᱚᱱ ᱱᱚᱣᱟ ᱠᱚ ᱪᱮᱛᱟᱱ ᱨᱮ ᱚᱥᱩᱵᱤᱫᱷᱟ ᱡᱮᱢᱚᱱ ᱟᱞᱚ ᱦᱩᱭᱩᱜ ᱢᱟ